ᱱᱚᱣᱟ ᱴᱚᱴᱷᱟ ᱨᱮᱱ ᱡᱟᱦᱟᱸ ᱜᱮ ᱦᱚᱲᱢᱚ ᱥᱟᱣᱟᱨ ᱩᱛᱱᱟᱹᱣ ᱞᱟᱹᱜᱤᱫ ᱠᱷᱟᱱ ᱟᱹᱰᱤ ᱟᱹᱰᱤ ᱜᱟᱱ ᱜᱮᱪ ᱞᱟᱹᱠᱛᱤᱜ ᱠᱟᱱᱟ ᱡᱟᱦᱟᱸ ᱠᱤᱥᱤ ᱵᱟᱹᱲᱤᱡ ᱡᱤᱱᱤᱥ ᱫᱚ ᱵᱟᱵᱚᱱ ᱟᱯᱱᱟᱨ ᱢᱟ ᱡᱟᱦᱟᱸ ᱠᱤ ᱦᱟᱺᱰᱤ ᱯᱟᱹᱣᱨᱟᱹ ᱯᱟᱱ ᱜᱩᱴᱠᱟ ᱡᱟᱦᱟᱸ ᱛᱤᱱᱟᱹᱜ ᱜᱮ ᱵᱟᱹᱲᱤᱡ ᱡᱤᱱᱤᱥ ᱢᱮᱱᱟᱜᱼᱟ ᱱᱚᱣᱟ ᱠᱚᱫᱚ ᱦᱚᱲᱢᱚ ᱨᱮ ᱵᱟᱝ ᱤᱫᱤ ᱫᱚᱨᱠᱟᱨ ᱠᱟᱱᱟ ᱚᱱᱟ ᱦᱤᱥᱟᱹᱵ ᱛᱮ ᱦᱚᱲᱢᱚ ᱵᱮᱱᱟᱣ ᱞᱟᱹᱜᱤᱫ ᱛᱟᱦᱮᱱ ᱞᱟᱹᱜᱤᱫ ᱵᱮᱥ ᱱᱟᱯᱟᱭ ᱛᱟᱦᱮᱱ ᱠᱷᱟᱹᱛᱤᱨ ᱠᱷᱟᱱ ᱵᱟᱹᱲᱤᱡ ᱡᱤᱱᱤᱥ ᱵᱟᱝ ᱟᱯᱱᱟᱨ ᱠᱟᱛᱮ ᱵᱷᱟᱹᱜᱤ ᱵᱷᱟᱹᱜᱤ ᱡᱤᱱᱤᱥ ᱜᱮ ᱟᱯᱱᱟᱨ ᱞᱮᱠᱷᱟᱱ ᱦᱚᱲᱢᱚ ᱦᱚᱸ ᱴᱷᱤᱠ ᱛᱟᱦᱮᱱᱟ ᱟᱨ ᱚᱱᱟ ᱦᱤᱥᱟᱹᱵ ᱛᱮ ᱱᱤᱥᱟᱹ ᱯᱟᱦᱴᱟ ᱠᱷᱚᱱ ᱫᱚ ᱥᱟᱺᱜᱤᱧ ᱨᱮ ᱛᱟᱦᱮᱸ ᱞᱮᱱ ᱮᱱᱟᱝ ᱢᱤᱫᱴᱟᱝ ᱦᱚᱲᱢᱚ ᱫᱚ ᱴᱷᱤᱠ ᱴᱷᱟᱠ ᱛᱟᱦᱮᱱᱟ ᱟᱨ ᱦᱚᱲᱢᱚ ᱴᱷᱤᱠ ᱛᱟᱦᱮᱱ ᱞᱟᱹᱜᱤᱫ ᱚᱠᱛᱚ ᱨᱮᱜᱮ ᱡᱚᱢ ᱧᱩ ᱦᱩᱭᱩᱜ ᱫᱚᱨᱠᱟᱨ ᱠᱟᱱᱟ ᱚᱠᱛᱚ ᱨᱮᱜᱮ ᱠᱟᱹᱢᱤ ᱦᱚᱸ ᱦᱩᱭᱩᱜ ᱫᱚᱨᱠᱟᱨ ᱠᱟᱱᱟ ᱡᱚᱢ ᱧᱩ ᱮᱢᱟᱱ ᱛᱮᱢᱟᱱ ᱟᱨ ᱵᱟᱹᱲᱤᱡ ᱡᱤᱱᱤᱥ ᱫᱚ ᱮᱠᱟᱞᱛᱮᱫ ᱜᱮ ᱵᱟᱝ ᱤᱫᱤ ᱫᱚᱨᱠᱟᱨ ᱠᱟᱱᱟ ᱡᱟᱦᱟᱸ ᱱᱚᱣᱟ ᱦᱚᱲᱢᱚ ᱠᱚ ᱵᱟᱹᱲᱤᱡ ᱧᱚᱜ ᱞᱮᱱᱠᱷᱟᱱ ᱞᱟᱹᱠᱛᱤ ᱵᱮᱲᱟ ᱨᱮᱜᱮ ᱴᱷᱤᱠ ᱨᱟᱱ ᱢᱩᱨᱜᱟᱹᱱ ᱞᱮ ᱮᱱᱟᱝ ᱦᱚᱲᱢᱚ ᱴᱷᱤᱠ ᱛᱟᱦᱮᱱᱟ ᱟᱨ ᱱᱟᱥᱮᱱᱟᱜ ᱮᱢ ᱜᱷᱟᱹᱲᱤᱠ ᱞᱮᱱᱠᱷᱟᱱ ᱱᱟᱥᱮᱱᱟᱜ ᱦᱚᱲᱢᱚ ᱵᱟᱹᱲᱤᱡ ᱴᱷᱤᱠ ᱜᱮ ᱛᱟᱦᱮᱱᱟ ᱞᱟᱜᱮ ᱦᱚᱸ ᱵᱟᱝ ᱴᱷᱤᱠᱚᱜᱼᱟ ᱚᱱᱟ ᱦᱤᱥᱟᱹᱵ ᱛᱮ ᱴᱷᱤᱠ ᱵᱟᱲᱟ ᱨᱮ ᱴᱷᱤᱠ ᱜᱮ ᱨᱟᱱ ᱢᱩᱨ ᱞᱮᱱᱠᱷᱟᱱ ᱦᱚᱲᱢᱚ ᱴᱷᱤᱠ ᱛᱟᱦᱮᱱᱟ ᱟᱨ ᱱᱟᱯᱟᱭ ᱜᱮ ᱛᱟᱦᱮᱱᱟᱭ ᱚᱱᱟ ᱦᱤᱥᱟᱹᱵ ᱛᱮᱜᱮ ᱱᱤᱡᱮ ᱜᱮ ᱩᱭᱦᱟᱹᱨ ᱫᱚᱨᱠᱟᱨ ᱱᱤᱡᱮ ᱜᱮ ᱴᱷᱤᱠ ᱴᱷᱟᱠ ᱛᱟᱦᱮᱸ ᱫᱚᱨᱠᱟᱨ ᱞᱮᱱᱠᱷᱟᱱ ᱴᱷᱤᱠ ᱛᱟᱦᱮᱱᱟ